ᱤᱧᱟᱹᱜ ᱞᱟᱥ ᱪᱷᱚᱵᱤ ᱛᱟᱦᱮᱸ ᱠᱟᱱᱟ ᱡᱚᱠᱷᱚᱱ ᱩᱱᱤ ᱜᱤᱫᱽᱨᱟᱹᱭ ᱮᱢᱞᱮᱫᱤᱧᱟ ᱯᱷᱳᱴᱳ ᱢᱟᱱᱮ ᱠᱮᱢᱮᱨᱟ ᱩᱱᱤ ᱫᱚ ᱵᱟᱨᱦᱮ ᱫᱤᱥᱚᱢ ᱨᱮᱭ ᱛᱟᱦᱮᱱ ᱛᱟᱦᱮᱫ ᱛᱚ ᱟᱫᱚ ᱡᱚᱠᱷᱚᱱᱮ ᱦᱤᱡᱩᱜᱼᱟ ᱢᱟᱡᱷᱮ ᱢᱟᱡᱷᱮ ᱤᱧᱟᱹ ᱛᱚᱠᱷᱚᱱ ᱤᱧᱤᱧ ᱟᱹᱜᱩᱭᱟ ᱛᱚᱠᱷᱚᱱ ᱚᱱᱟᱜᱮ ᱤᱧᱟᱜ ᱞᱟᱥ ᱪᱷᱚᱵᱤ ᱛᱟᱦᱮᱸ ᱠᱟᱱᱟ ᱚᱱᱟ ᱪᱷᱚᱵᱤ ᱛᱟᱦᱮᱸ ᱠᱟᱱᱟ ᱢᱤᱫᱴᱮᱱ ᱫᱟᱨᱮ ᱨᱮ ᱪᱮᱬᱮᱭ ᱫᱩᱲᱩᱵ ᱟᱠᱟᱱ ᱛᱟᱦᱮᱸᱫ ᱴᱷᱤᱠ ᱜᱮᱭᱟ ᱵᱟᱠᱤ ᱯᱟᱥᱮᱪ ᱪᱚ ᱟᱨ ᱜᱮᱨᱮᱫ ᱠᱟᱱ ᱛᱟᱦᱮᱸᱫ ᱟᱭ ᱟᱢᱞᱚᱠᱤᱭ ᱡᱚᱢᱮᱫ ᱠᱟᱱ ᱛᱟᱦᱮᱸᱫᱼᱟ ᱟᱢᱞᱚᱠᱤ ᱚᱱᱟᱧ ᱪᱷᱚᱵᱤᱭᱟᱠᱟᱫ ᱛᱟᱦᱮᱸᱫᱼᱟ ᱛᱚᱠᱷᱚᱱ ᱩᱢᱮᱨ ᱦᱩᱭᱩᱜ ᱛᱤᱧᱟᱹ ᱛᱤᱱᱟᱹᱜ ᱩᱢᱮᱨ ᱦᱩᱭᱩᱜ ᱛᱤᱧᱟᱹ ᱳᱭ ᱛᱤᱱᱟᱹᱜ ᱜᱟᱱ ᱦᱩᱭᱩᱜᱼᱟ ᱪᱳᱫᱫᱳ ᱪᱳᱫᱫᱳ ᱯᱚᱱᱮᱨᱚ ᱪᱳᱫᱫᱳ ᱯᱚᱱᱮᱨᱚ ᱦᱩᱭᱩᱜᱼᱟ ᱛᱚᱠᱷᱚᱱ ᱤᱧᱟᱹᱜ ᱵᱚᱭᱚᱥ ᱩᱢᱮᱨ ᱛᱤᱧ ᱛᱚᱠᱷᱚᱱ ᱜᱤᱧ ᱪᱷᱚᱵᱤᱞᱮᱫᱟ ᱞᱟᱥ ᱛᱟᱨᱯᱚᱨ ᱩᱱᱤᱭ ᱫᱟᱹᱲᱠᱮᱫᱟ ᱛᱟᱨᱯᱚᱨ ᱟᱨ ᱪᱷᱚᱵᱤ ᱛᱩᱞᱟᱹᱣ ᱦᱚᱸ ᱵᱟᱝ ᱦᱩᱭ ᱟᱠᱟᱱ ᱛᱤᱧᱟᱹ ᱠᱮᱢᱮᱨᱟ ᱨᱮᱸᱜᱮᱡ ᱦᱚᱲ ᱛᱚ ᱟᱞᱮᱫᱚ ᱟᱞᱮᱫᱚ ᱠᱮᱢᱮᱨᱟ ᱯᱷᱮᱢᱮᱨᱟ ᱫᱚ ᱵᱟᱹᱱᱩᱜ ᱛᱟᱞᱮᱭᱟ ᱟᱞᱮᱫᱚ ᱪᱷᱚᱵᱤ ᱛᱩᱞᱟᱹᱣ ᱥᱚᱠ ᱩᱱᱤ ᱡᱚᱠᱷᱚᱱᱮ ᱦᱤᱡᱩᱜᱼᱟ ᱛᱚᱠᱷᱚᱱ ᱜᱮ ᱤᱧ ᱪᱷᱚᱵᱤᱧ ᱛᱩᱞᱟᱹᱣᱟ ᱵᱟᱝ ᱠᱷᱟᱱ ᱫᱚ ᱵᱟᱝ